ᱱᱤᱛᱚᱜᱼᱟᱜ ᱱᱚᱣᱟ ᱴᱮᱠᱱᱳᱞᱚᱡᱤ ᱡᱩᱜᱽ ᱨᱮ ᱴᱤᱠᱤᱴ ᱵᱩᱠᱤᱝ ᱦᱳᱴᱮᱞ ᱵᱩᱠᱤᱝ ᱟᱨ ᱱᱟᱜᱟᱨ ᱥᱟᱸᱜᱷᱟᱨ ᱚᱠᱛᱚ ᱯᱞᱟᱴᱯᱷᱚᱨᱢ ᱮᱞᱟᱠᱟ ᱥᱮ ᱥᱴᱮᱥᱚᱱ ᱵᱟᱝᱠᱷᱟᱱ ᱵᱟᱥ ᱛᱟᱦᱮᱱ ᱴᱷᱟᱶ ᱠᱚ ᱵᱟᱰᱟᱭ ᱞᱟᱹᱜᱤᱫᱼᱛᱮ ᱟᱹᱰᱤᱜᱮ ᱜᱚᱲᱚᱭ ᱮᱢᱚᱜ ᱠᱟᱱᱟ ᱪᱮᱫᱟᱜ ᱵᱟᱝᱢᱟ ᱱᱤᱛᱚᱜ ᱫᱚ ᱡᱚᱛᱚ ᱦᱚᱲᱜᱮ ᱥᱢᱟᱨᱴᱯᱷᱳᱱ ᱵᱚ ᱥᱟᱵ ᱮᱫᱟ ᱟᱨ ᱚᱱᱟ ᱦᱤᱥᱟᱹᱵᱛᱮ ᱡᱟᱦᱟᱸᱭ ᱠᱚ ᱚᱞ ᱯᱟᱲᱦᱟᱣ ᱥᱤᱠᱠᱷᱤᱛ ᱧᱚᱜ ᱟᱠᱟᱱᱟ ᱩᱱᱠᱩ ᱫᱚ ᱵᱟᱝ ᱧᱮᱞ ᱴᱷᱟᱶ ᱨᱮᱦᱚᱸ ᱱᱚᱣᱟ ᱴᱮᱠᱱᱳᱞᱚᱡᱤ ᱟᱨᱵᱟᱝ ᱜᱩᱜᱚᱞ ᱢᱮᱯ ᱫᱟᱨᱟᱭᱛᱮ ᱚᱱᱟ ᱡᱟᱭᱜᱟ ᱥᱮ ᱟᱱᱟ ᱴᱷᱟᱶ ᱨᱮᱠᱚ ᱥᱮᱴᱮᱨ ᱫᱟᱲᱮᱭᱟᱜ ᱠᱟᱱᱟ ᱛᱚ ᱚᱱᱟ ᱞᱮᱠᱟᱛᱮ ᱱᱚᱣᱟ ᱴᱮᱠᱱᱳᱞᱚᱡᱤ ᱫᱚ ᱟᱹᱰᱤ ᱜᱚᱲᱚᱜᱮᱭ ᱮᱢᱟᱵᱚᱱ ᱠᱟᱱᱟᱭ ᱱᱤᱛᱚᱜᱟᱜ ᱡᱤᱭᱚᱱ ᱨᱮ ᱟᱨ ᱱᱚᱣᱟ ᱡᱩᱫᱤ ᱵᱟᱝ ᱛᱟᱦᱮᱸ ᱠᱚᱜᱼᱟ ᱱᱚᱣᱟ ᱴᱮᱠᱱᱳᱞᱚᱡᱤ ᱨᱮᱱᱟᱜ ᱡᱩᱫᱤ ᱰᱮᱵᱷᱮᱞᱚᱯᱢᱮᱱᱴ ᱵᱟᱝ ᱦᱩᱭ ᱠᱚᱜᱼᱟ ᱮᱱᱠᱷᱟᱱ ᱫᱚ ᱟᱵᱚ ᱥᱮᱫᱟᱭ ᱡᱟᱦᱟᱸᱞᱮᱠᱟ ᱥᱟᱹᱜᱟᱹᱭ ᱡᱚᱯᱲᱟᱣ ᱨᱮ ᱥᱮ ᱵᱟᱝ ᱴᱷᱟᱶ ᱥᱮᱴᱮᱨᱚᱜ ᱨᱮ ᱟᱹᱰᱤᱫᱤᱱ ᱥᱮ ᱚᱠᱛᱚ ᱞᱟᱜᱟᱜ ᱠᱟᱱ ᱛᱟᱦᱮᱱ ᱚᱱᱠᱟᱜᱮ ᱟᱵᱚ ᱚᱠᱛᱚ ᱵᱷᱟᱨᱟᱵᱷᱟᱴᱟ ᱛᱚ ᱚᱱᱟ ᱚᱠᱛᱚ ᱵᱟᱧᱪᱟᱣ ᱥᱮ ᱥᱟᱧᱪᱟᱣ ᱞᱟᱹᱜᱤᱫᱼᱛᱮ ᱟᱨ ᱦᱚᱲ ᱠᱚ ᱚᱱᱟᱨᱮ ᱵᱟᱝ ᱟᱹᱲᱡᱷᱟᱹᱣ ᱠᱚ ᱞᱟᱹᱜᱤᱫᱼᱛᱮ ᱱᱚᱣᱟ ᱴᱮᱠᱱᱳᱞᱚᱡᱤ ᱥᱮ ᱱᱚᱣᱟ ᱠᱟᱹᱨᱤ ᱫᱚ ᱟᱵᱚ ᱜᱚᱲᱚᱭ ᱮᱢᱟᱵᱚᱱ ᱠᱟᱱᱟᱭ ᱛᱚ ᱚᱱᱟ ᱦᱤᱥᱟᱹᱵᱽᱛᱮ ᱤᱧᱟᱹᱜ ᱢᱮᱱ ᱫᱚ ᱟᱨ ᱱᱤᱛᱚᱜᱼᱟᱜ ᱚᱠᱛᱚᱨᱮ ᱴᱮᱠᱱᱳᱞᱚᱡᱤ ᱵᱟᱲᱟᱭ ᱟᱹᱰᱤ ᱞᱟᱹᱠᱛᱤ ᱠᱟᱱᱟ ᱟᱨ ᱱᱚᱣᱟ ᱴᱮᱠᱱᱳᱞᱚᱡᱤ ᱫᱟᱨᱟᱭᱛᱮ ᱠᱚᱢ ᱚᱠᱛᱚ ᱨᱮ ᱠᱚᱢ ᱦᱚᱲ ᱥᱟᱶ ᱥᱟᱹᱜᱟᱹᱭ ᱡᱚᱲᱟᱣ ᱠᱟᱛᱮᱫ ᱟᱵᱚ ᱵᱟᱝ ᱧᱮᱞ ᱴᱷᱟᱶ ᱨᱮᱦᱚᱸ ᱵᱚᱱ ᱥᱮᱴᱮᱨ ᱫᱟᱲᱮᱭᱟᱜᱼᱟ